ᱦᱮᱞᱚ ᱦᱮᱞᱚ ᱟᱸ ᱱᱤᱭᱟ ᱫᱚ ᱮᱸ ᱯᱩᱨᱵᱚ ᱵᱚᱨᱫᱷᱚᱢᱟᱱ ᱡᱮᱞᱟ ᱠᱟᱱᱟ ᱚᱻ ᱟᱞᱮ ᱥᱚᱥᱟᱞ ᱚᱣᱟᱨᱠᱟᱨ ᱠᱷᱚᱡ ᱞᱮ ᱢᱮᱱ ᱮᱫᱟ ᱟᱪᱷᱟ ᱚᱱᱟ ᱟᱯᱮ ᱚᱱᱟ ᱴᱚᱴᱷᱟ ᱨᱮ ᱪᱮᱫ ᱠᱚ ᱯᱮ ᱪᱟᱥᱟ ᱪᱟᱥ ᱟᱵᱟᱫᱽ ᱠᱚ ᱛᱷᱚᱲᱟ ᱞᱟ ᱭᱟᱹᱧ ᱢᱮᱥᱮ ᱪᱮᱫ ᱠᱚᱯᱮ ᱪᱟᱥ ᱵᱟᱲᱟᱭᱟ ᱟᱯᱮ

ᱦᱩᱸ ᱟᱪᱪᱷᱟ

ᱟᱪᱪᱷᱟ ᱵᱚᱨᱚ ᱦᱩᱲᱩ

ᱟᱪᱪᱷᱟ ᱟᱫᱚ ᱥᱚᱥᱟᱞ ᱚᱣᱟᱨᱠᱟᱨ ᱠᱚ ᱫᱚ ᱟᱞᱮ ᱫᱚ ᱡᱚᱛᱚᱻ ᱡᱮᱞᱟ ᱨᱮᱭᱟᱜ ᱦᱟᱸᱰᱮ ᱱᱟᱸᱰᱮ ᱞᱮ ᱫᱟᱲᱟᱱᱟ ᱚᱱᱟ ᱦᱚᱛᱮᱛᱮ ᱢ ᱵᱟᱲᱟᱭ ᱥᱟᱱᱟᱭᱤᱫᱤᱧ ᱠᱟᱱᱟ ᱟᱨ ᱚᱱᱟ ᱵᱟᱲᱟᱭ ᱠᱟᱛᱮᱫ ᱟᱞᱮ ᱦᱚᱸ ᱢᱟᱱᱮ ᱥᱚᱦᱚᱡᱤᱠᱛᱟ ᱞᱮ ᱮᱢ ᱫᱟᱲᱮᱭᱟᱯᱮᱭᱟ ᱱᱚᱶᱟ ᱟᱪᱪᱷᱟ

ᱟᱪᱪᱷᱟ ᱢᱟᱱᱮ ᱟᱯᱮ ᱢᱤᱫ ᱴᱮᱡ ᱢᱟᱱᱮ ᱴᱚᱞᱟ ᱨᱮᱱ ᱡᱚᱛᱚ ᱦᱚᱲ ᱱᱤᱭᱮ ᱫᱚᱨᱠᱟᱥᱛᱚ ᱮᱢ ᱦᱩᱭᱩᱜ ᱛᱟᱯᱮᱭᱟ ᱟᱨ ᱚᱠᱟ ᱫᱤᱱ ᱦᱤᱞᱟᱹᱜ ᱯᱮ ᱡᱟᱣᱨᱟᱜ ᱟ ᱚᱱᱟ ᱟᱞᱮ ᱞᱟᱹᱭ ᱦᱩᱞ ᱦᱩᱭᱩᱜ ᱛᱟᱯᱮᱭᱟ ᱛᱚᱵᱮ ᱟᱞᱮ ᱪᱟᱞᱟᱜᱼᱟ ᱩᱱ ᱦᱤᱞᱚᱜ ᱡᱮᱢᱚᱱ ᱦᱩᱲᱩ ᱤᱛᱟᱹ ᱠᱩ ᱟᱨᱚ ᱵᱤᱵᱷᱤᱱᱚ ᱨᱮᱱᱟᱜ ᱟᱯᱮ ᱯᱮ ᱪᱟᱥ ᱚᱱᱟ ᱨᱮᱭᱟᱜ ᱤᱛᱟᱹ ᱜᱩᱦᱩᱢ ᱤᱛ ᱛᱩᱲᱤ ᱟᱨ ᱦᱚᱸᱜᱼᱚᱭ ᱥᱮᱪ ᱵᱮᱵᱚᱥᱛᱟ ᱦᱚᱸ ᱟᱯᱮ ᱥᱮᱫ ᱛᱚ ᱵᱟᱹᱱᱩᱜ ᱟ ᱟᱠᱟᱫᱟ ᱥᱮ ᱨᱚᱠᱚᱢ ᱦᱮᱸ ᱦᱮᱸ ᱦᱮᱸ ᱴᱷᱤᱠ ᱜᱮᱭᱟ ᱚᱱᱟ ᱦᱮᱸ ᱦᱮᱸ ᱟᱫᱚ ᱛᱟᱣᱞᱮ ᱚᱱᱟᱹᱧ ᱢᱮᱱᱮᱫ ᱠᱟᱱ ᱛᱟᱦᱞᱮ ᱛᱚᱵᱮ ᱢᱤᱫ ᱫᱤᱱ ᱟᱯᱮ ᱡᱟᱣᱨᱟᱜ ᱯᱮ ᱟᱨ ᱫᱚᱨᱠᱟᱥᱛᱚ ᱮᱢ ᱯᱮ ᱛᱚᱵᱮ ᱚᱱᱟ ᱞᱮᱠᱟ ᱛᱮᱦᱟᱸᱜ ᱟᱞᱮ ᱞᱮ ᱡᱚᱛᱚ ᱴᱟ ᱥᱚᱢᱵᱚᱵ ᱞᱮ ᱥᱚᱦᱚᱡᱚᱜᱤᱛᱟ ᱯᱮᱭᱟ

ᱦᱮᱸ ᱟᱫᱚ ᱟᱯᱮᱭᱟᱜ ᱟᱨᱮ ᱟᱯᱮ ᱟᱰᱮ ᱯᱟᱥᱮ ᱢᱟᱱᱮ ᱴᱚᱞᱟ ᱨᱮᱱ ᱦᱚᱸ ᱯᱮ ᱵᱟᱲᱟᱭ ᱚᱪᱚ ᱠᱚ ᱡᱮᱱᱚ

ᱡᱚᱦᱟᱨ ᱜᱮ ᱛᱟᱦᱞᱮ ᱡᱚᱦᱟᱨ